ᱦᱮᱸ ᱤᱧ ᱪᱩᱞᱦᱟᱹ ᱨᱮᱦᱚᱸᱧ ᱤᱥᱤᱱ ᱠᱟᱫᱟ ᱟᱨ ᱜᱮᱥ ᱨᱮᱦᱚᱸᱧ ᱪᱩᱞᱦᱟᱹ ᱨᱮᱦᱚᱸᱧ ᱤᱥᱤᱱ ᱠᱟᱫᱟ ᱟᱫᱚ ᱡᱟᱹᱥᱛᱤ ᱫᱚ ᱪᱩᱞᱦᱟᱹ ᱨᱮᱜᱮᱧ ᱤᱥᱤᱱ ᱠᱟᱫᱟ ᱪᱩᱞᱦᱟᱹ ᱨᱮᱫᱚ ᱦᱩᱭᱩᱜ ᱠᱟᱱᱟ ᱪᱩᱞᱦᱟᱹ ᱨᱮᱭᱟᱜ ᱫᱟᱠᱟ ᱩᱛᱩ ᱫᱚ ᱥᱟᱦᱟᱱ ᱛᱮᱭᱟᱜ ᱫᱟᱠᱟ ᱩᱛᱩ ᱫᱚ ᱥᱟᱫ ᱦᱚᱸ ᱡᱩᱫᱟᱹ ᱜᱮᱭᱟ ᱢᱟᱱᱮ ᱥᱤᱵᱤᱞ ᱥᱚᱲᱚᱢ ᱦᱚᱸ ᱪᱩᱞᱦᱟᱹ ᱨᱮᱭᱟᱜ ᱫᱚ ᱛᱷᱚᱲᱟ ᱡᱩᱫᱟᱹ ᱜᱮᱭᱟ ᱪᱩᱞᱦᱟᱹ ᱨᱮᱭᱟᱜᱫᱚ ᱦᱩᱭᱩᱜ ᱠᱟᱱᱟ ᱢᱚᱡᱽ ᱜᱮ ᱛᱷᱚᱲᱟ ᱡᱟᱞᱟᱫᱼᱡᱟᱞᱟᱫ ᱧᱚᱜ ᱠᱟᱛᱮᱫ ᱜᱷᱟᱱᱴᱟ ᱨᱟᱠᱟᱵᱟᱢ ᱚᱱᱟ ᱢᱤᱫᱴᱮᱱ ᱡᱩᱫᱟᱹ ᱧᱚᱜ ᱥᱤᱵᱤᱞ ᱟᱨ ᱜᱮᱥ ᱨᱮᱭᱟᱜ ᱫᱚ ᱵᱟᱹᱭᱼᱵᱟᱹᱭ ᱛᱮ ᱵᱟᱹᱭᱼᱵᱟᱹᱭ ᱛᱮ ᱡᱩᱞᱩᱜᱼᱟ ᱛᱤᱨᱮᱪᱚᱝ ᱦᱟᱸᱜ ᱦᱩᱭᱩᱜ ᱠᱟᱱᱟ ᱚᱱᱟ ᱫᱚ ᱛᱷᱚᱲᱟ ᱫᱷᱤᱨᱮᱹ ᱥᱩᱥᱛᱤ ᱧᱚᱜ ᱟᱨ ᱪᱩᱞᱦᱟᱹ ᱨᱮᱫᱚ ᱪᱮᱫᱞᱮᱠᱟ ᱥᱟᱦᱟᱱᱮᱢ ᱡᱩᱞᱟᱜᱼᱟ ᱚᱱᱠᱟ ᱜᱮ ᱦᱩᱭᱩᱜᱼᱟ ᱩᱥᱟᱹᱨᱟ ᱩᱥᱟᱹᱨᱟ ᱜᱮ ᱫᱟᱠᱟ ᱩᱛᱩ ᱦᱩᱭᱩᱜᱼᱟ ᱜᱮᱥ ᱨᱮᱭᱟᱜ ᱫᱟᱠᱟ ᱩᱛᱩ ᱦᱚᱸ ᱩᱥᱟᱹᱨᱮ ᱜᱮ ᱦᱩᱭᱩᱜᱼᱟ ᱠᱤᱱᱛᱩ ᱟᱭᱢᱟ ᱫᱟᱠᱟ ᱩᱛᱩ ᱫᱚ ᱜᱮᱥ ᱨᱮᱫᱚ ᱩᱱᱟᱹᱜ ᱩᱥᱟᱹᱨᱟ ᱫᱚ ᱵᱟᱝ ᱦᱩᱭᱩᱜᱼᱟ ᱚᱱᱟ ᱫᱚ ᱛᱷᱚᱲᱟ ᱫᱮᱨᱤ ᱜᱮ ᱞᱟᱜᱟᱜᱼᱟ ᱟᱨ ᱪᱩᱞᱦᱟᱹ ᱨᱮᱫᱚ ᱟᱹᱰᱤ ᱩᱥᱟᱹᱨᱟᱼᱩᱥᱟᱹᱨᱟ ᱜᱮ ᱦᱩᱭᱩᱜᱼᱟ